ᱵᱮᱝᱜᱚᱞ ᱨᱮᱱᱟᱜ ᱨᱟᱹᱥᱠᱟᱹ ᱟᱱ ᱵᱤᱨᱤᱫ ᱫᱚ ᱛᱟᱦᱮᱸ ᱠᱟᱱᱟ ᱵᱤ ᱫᱤ ᱵᱤᱨ ᱨᱮᱱᱟᱜ ᱥᱟᱠᱟᱢ ᱥᱟᱦᱟᱱ ᱟᱵᱚ ᱦᱚᱲ ᱦᱚᱯᱚᱱ ᱫᱚ ᱱᱚᱣᱟᱠᱚᱜᱮ ᱟᱹᱠᱷᱨᱤᱧ ᱠᱟᱛᱮ ᱡᱤᱭᱚᱱ ᱵᱚᱱ ᱠᱷᱟᱸᱰᱟᱣᱮᱫ ᱛᱟᱦᱮᱱᱟ ᱵᱤᱨ ᱨᱮᱱᱟᱜ ᱥᱟᱠᱟᱢ ᱠᱚ ᱟᱹᱠᱷᱨᱤᱧ ᱠᱟᱛᱮ ᱥᱮ ᱥᱟᱦᱟᱱ ᱠᱚ ᱥᱮ ᱵᱤᱨ ᱨᱮᱱᱟᱜ ᱡᱚᱼᱵᱟᱦᱟ ᱠᱚ ᱟᱹᱠᱷᱨᱤᱧ ᱠᱟᱛᱮᱜᱮ ᱴᱟᱠᱟ ᱯᱚᱭᱥᱟᱵᱚᱱ ᱟᱨᱡᱟᱣᱮᱫ ᱛᱟᱦᱮᱱᱟ ᱟᱫᱚ ᱱᱮᱛᱟᱨ ᱫᱚ ᱵᱤᱨᱼᱵᱩᱨᱩ ᱥᱟᱦᱟᱱ ᱠᱚ ᱫᱟᱨᱮ ᱠᱚ ᱡᱚᱛᱚ ᱢᱟᱜ ᱠᱟᱛᱮ ᱠᱚᱞᱼᱠᱟᱨᱠᱷᱟᱱᱟ ᱠᱚ ᱵᱮᱱᱟᱣ ᱟᱠᱟᱱᱟ ᱟᱨ ᱚᱱᱟ ᱥᱟᱶᱛᱮ ᱟᱹᱰᱤ ᱨᱚᱠᱚᱢ ᱠᱷᱟᱫᱟᱱ ᱡᱮᱢᱚᱱ ᱜᱩᱴᱤ ᱠᱷᱟᱫᱟᱱ ᱠᱚᱭᱞᱟ ᱠᱷᱟᱫᱟᱱ ᱠᱚᱦᱚᱸ ᱵᱮᱱᱟᱣ ᱟᱠᱟᱱᱟ ᱟᱨ ᱱᱮᱛᱟᱨ ᱫᱚ ᱚᱱᱟ ᱠᱚᱨᱮᱜᱮ ᱩᱱᱠᱩ ᱦᱚᱲ ᱦᱚᱯᱚᱱ ᱠᱟᱹᱢᱤ ᱠᱟᱛᱮ ᱱᱤᱡᱮᱭᱟᱜ ᱡᱤᱭᱚᱱ ᱠᱚ ᱠᱷᱟᱸᱰᱟᱣᱮᱫ ᱛᱟᱠᱚᱣᱟ ᱟᱨ ᱟᱠᱳᱣᱟᱜ ᱫᱤᱱᱟᱹᱢ ᱫᱤᱱ ᱨᱮᱱᱟᱜ ᱯᱨᱚᱭᱳᱡᱚᱱᱤᱭᱳ ᱡᱤᱱᱤᱥ ᱠᱚ ᱠᱤᱨᱤᱧᱮᱫ ᱛᱟᱠᱚᱣᱟ